ᱦᱩᱸ ᱦᱮᱞᱳ ᱦᱳᱭ ᱟᱞᱤᱧ ᱜᱮᱞᱤᱧ ᱞᱟᱹᱭᱮᱫᱼᱟ ᱟᱞᱤᱧ ᱞᱤᱧ ᱥᱟᱵ ᱟᱠᱟᱫᱼᱟ ᱦᱮᱸ ᱟᱪᱪᱷᱟ ᱟᱪᱪᱷᱟ ᱟᱪᱪᱷᱟ ᱚ ᱦᱤᱸᱛᱳᱜ ᱟᱜ ᱟᱵᱚ ᱥᱟᱱᱛᱟᱲ ᱠᱚᱣᱟᱜ ᱡᱚᱢᱼᱧᱩ ᱤᱫᱤ ᱠᱟᱛᱮᱫ ᱢᱤᱫᱼᱵᱟᱨ ᱠᱟᱛᱷᱟ ᱵᱤᱱ ᱟᱸᱡᱚᱢ ᱞᱟᱹᱜᱤᱫᱚᱜ ᱠᱟᱱᱟ ᱵᱟᱝᱟ ᱟᱪᱪᱷᱟ ᱮᱸᱜ ᱡᱚᱢᱼᱧᱩ ᱵᱟᱠᱷᱨᱟ ᱛᱮ ᱢᱤᱫᱼᱵᱟᱨ ᱠᱟᱛᱷᱟᱞᱤᱧ ᱞᱟᱹᱭᱮᱫᱼᱟ ᱢᱟᱱᱮ ᱡᱚᱢᱼᱧᱩ ᱫᱚ ᱱᱚᱝᱠᱟ ᱟᱵᱚ ᱥᱟᱱᱛᱟᱲ ᱢᱟ ᱮᱢᱱᱤ ᱫᱤᱱᱟᱹᱢ ᱨᱮᱭᱟᱜ ᱡᱚᱢᱼᱧᱩ ᱱᱚᱝᱠᱟ ᱠᱟᱱ ᱛᱟᱵᱚᱱᱟ ᱡᱮ ᱫᱟᱠᱟ ᱩᱛᱩ ᱦᱮᱸ ᱟᱵᱚ ᱫᱚ ᱚᱱᱮ ᱫᱤᱱᱟᱹᱢ ᱫᱤᱱ ᱡᱚᱢᱼᱹᱩ ᱟᱨᱠᱤ ᱡᱟᱦᱟᱸ ᱟᱵᱚᱣᱟᱜ ᱨᱩᱴᱤᱱ ᱢᱮᱱᱟᱜ ᱛᱟᱵᱚᱱᱟ ᱡᱮ ᱫᱟᱠᱟ ᱩᱛᱩ ᱡᱟᱦᱟᱸ ᱜᱮᱵᱚᱱ ᱡᱚᱢᱟ ᱟᱨ ᱵᱷᱮᱜᱟᱨ ᱛᱮ ᱡᱚᱢᱼᱧᱩ ᱛᱮᱭᱟᱨ ᱠᱟᱛᱮᱫ ᱫᱚ ᱱᱚᱶᱟ ᱠᱚ ᱠᱟᱱᱟ ᱦᱚᱭᱛᱳ ᱠᱳᱱᱳ ᱯᱚᱨᱚᱵ ᱯᱤᱦᱟᱹ ᱨᱮ ᱡᱟᱦᱟᱸᱱᱟᱜ ᱯᱚᱨᱚᱵ ᱨᱮ ᱳᱭ ᱥᱟᱠᱨᱟᱛ ᱟᱨ ᱜᱚᱢᱦᱟ ᱢᱟᱱᱮ ᱟᱨᱚ ᱚᱱᱠᱟᱱᱟᱜ ᱟᱵᱚᱣᱟᱜ ᱡᱟᱦᱟᱸ ᱥᱟᱱᱛᱟᱲ ᱥᱟᱶᱛᱟ ᱨᱮ ᱡᱟᱦᱟᱸ ᱯᱚᱨᱚᱵ ᱠᱚ ᱢᱮᱱᱟᱜ ᱫᱚ ᱮᱸᱜ ᱤᱭᱟᱹ ᱥᱟᱠᱨᱟᱛ ᱨᱮ ᱡᱮᱢᱚᱱ ᱟᱵᱚ ᱫᱚ ᱯᱤᱴᱷᱟᱹ ᱠᱟᱛᱮᱫ ᱵᱚᱱ ᱡᱚᱢᱟ ᱟᱨ ᱦᱚᱸᱜᱼᱚ ᱱᱚᱝᱠᱟ ᱯᱤᱴᱷᱟᱹ ᱫᱚ ᱡᱮᱢᱚᱱ ᱥᱟᱠᱨᱟᱛ ᱦᱤᱞᱳᱜ ᱟᱵᱚ ᱫᱚ ᱚᱱᱟ ᱡᱤᱞ ᱟᱨ ᱦᱚᱞᱚᱝᱟᱛᱮ ᱡᱟᱦᱟᱸ ᱵᱚᱱ ᱵᱮᱱᱟᱣ ᱫᱚ ᱟᱨᱠᱤ ᱡᱤᱞ ᱟᱨ ᱦᱚᱞᱚᱝ ᱢᱮᱥᱟ ᱠᱟᱛᱮᱫ ᱡᱟᱦᱟᱸ ᱚᱱᱮ ᱵᱮᱨᱮᱞ ᱯᱟᱛᱲᱟ ᱨᱮ ᱥᱟᱨᱡᱚᱢ ᱥᱟᱠᱟᱢ ᱨᱮ ᱡᱟᱦᱟᱸ ᱵᱮᱱᱟᱣ ᱠᱟᱛᱮᱫ ᱵᱚᱱ ᱤᱥᱤᱱ ᱠᱟᱛᱮᱫ ᱵᱚᱱ ᱡᱚᱢᱟ ᱦᱮᱸ ᱦᱮᱸ ᱚᱱᱟ ᱢᱤᱫᱴᱮᱱ ᱟᱵᱚᱣᱟᱜ ᱤᱭᱟᱹ ᱠᱟᱱ ᱛᱟᱵᱚᱱᱟ ᱡᱮ ᱟᱵᱚ ᱫᱚ ᱚᱱᱟ ᱯᱚᱨᱚᱵ ᱨᱮ ᱡᱤᱞ ᱯᱤᱴᱷᱟᱹ ᱜᱮᱵᱚᱱ ᱡᱚᱢᱟ ᱟᱨ ᱚᱝᱠᱟ ᱜᱮ ᱡᱮᱢᱚᱱ ᱜᱚᱢᱦᱟ ᱨᱮ ᱜᱚᱢᱦᱟ ᱨᱮᱦᱚᱸ ᱚᱝᱠᱟ ᱤᱱᱟᱹ ᱴᱟᱭᱤᱢ ᱛᱮᱫᱚ ᱦᱟᱸᱜ ᱛᱟᱞᱮ ᱠᱚ ᱵᱮᱹᱞᱮᱹᱜᱼᱟ ᱟᱨ ᱛᱟᱞᱮ ᱵᱮᱹᱞᱮᱹ ᱞᱮᱱᱠᱷᱟᱱ ᱜᱮ ᱱᱟᱜ ᱠᱷᱟᱱ ᱟᱵᱚᱨᱮᱱ ᱜᱤᱫᱽᱨᱟᱹ ᱠᱚ ᱥᱮ ᱟᱵᱚ ᱦᱚᱲ ᱦᱚᱸ ᱱᱟᱜ ᱠᱷᱟᱱ ᱛᱟᱞᱮ ᱵᱮᱹᱞᱮᱹ ᱟᱹᱜᱩ ᱠᱟᱛᱮ ᱱᱟᱜ ᱠᱷᱟᱱ ᱚᱱᱟ ᱜᱮ ᱵᱚᱰᱚᱡ ᱠᱟᱛᱮᱫ ᱥᱮ ᱜᱷᱟᱥᱟᱣ ᱠᱟᱛᱮᱫ ᱚᱱᱟ ᱡᱟᱦᱟᱸ ᱛᱟᱞᱮ ᱢᱟᱹᱰᱤ ᱵᱚᱱ ᱵᱮᱱᱟᱜᱼᱟ ᱚᱱᱟᱜᱮ ᱤᱭᱟᱹ ᱠᱟᱛᱮᱫ ᱦᱚᱞᱚᱝ ᱨᱮ ᱢᱮᱥᱟ ᱠᱟᱛᱮᱫ ᱱᱟᱜ ᱠᱷᱟᱱ ᱚᱱᱟ ᱜᱮ ᱦᱚᱞᱚᱝ ᱨᱮ ᱟᱨᱚ ᱰᱳᱷᱵᱳᱜ ᱠᱟᱛᱮᱫ ᱟᱵᱚ ᱫᱚᱵᱚᱱ ᱡᱚᱢᱟ ᱦᱮᱸ ᱚᱱᱟ ᱫᱚ ᱫᱤᱱᱟᱹᱢ ᱫᱚ ᱦᱳᱭᱛᱳ ᱵᱟᱵᱚᱱ ᱠᱚᱨᱟᱣᱟ ᱟᱨ ᱥᱤᱡᱤᱱ ᱨᱮᱭᱟᱜ ᱡᱤᱱᱤᱥ ᱠᱟᱱ ᱛᱟᱵᱚᱱᱟ ᱱᱚᱶᱟ ᱡᱚᱢᱟᱜ ᱫᱚ ᱦᱮᱸ ᱱᱚᱜ ᱚᱭ ᱱᱚᱝᱠᱟ ᱟᱨᱚ ᱮᱢᱟᱱ ᱨᱮ ᱥᱚᱨᱦᱟᱭ ᱨᱮ ᱤᱭᱟᱹ ᱠᱚᱨᱮ ᱚᱱᱟ ᱡᱤᱞ ᱯᱤᱴᱷᱟᱹ ᱡᱤᱞ ᱤᱭᱟᱹ ᱞᱮᱴᱚ ᱦᱮᱸ ᱡᱤᱞ ᱟᱛᱮᱫ ᱦᱚᱞᱚᱝ ᱢᱮᱥᱟ ᱠᱟᱛᱮᱫ ᱞᱮᱴᱚ ᱦᱚᱸᱜᱼᱚ ᱱᱚᱝᱠᱟ ᱮᱢᱟᱱᱼᱮᱢᱟᱱ ᱵᱚᱱ ᱡᱚᱢᱟ ᱦᱮᱸ ᱥᱩᱱᱩᱢ ᱥᱩᱱᱩᱢ ᱨᱮᱱᱟᱝ ᱯᱤᱴᱷᱟᱹ ᱠᱚᱵᱚᱱ ᱵᱮᱱᱟᱣ ᱜᱮᱭᱟ ᱚᱱᱟ ᱫᱚ ᱚᱱᱟ ᱫᱚ ᱢᱟᱱᱮ ᱚᱱᱟ ᱡᱟᱦᱟᱸᱱᱟᱜ ᱩᱯᱚᱞᱚᱠᱠᱷᱚ ᱦᱤᱥᱟᱹᱵ ᱛᱮ ᱥᱮ ᱯᱚᱨᱚᱵ ᱯᱤᱬᱦᱟᱹ ᱦᱤᱥᱟᱹᱵ ᱛᱮᱵᱚᱱ ᱠᱚᱨᱟᱣ ᱜᱮᱭᱟ ᱚᱱᱟ ᱠᱚᱫᱚ ᱦᱮᱸ ᱟᱨᱚ ᱡᱮᱢᱚᱱ ᱱᱚᱜᱼᱚ ᱱᱚᱝᱠᱟ ᱟᱵᱚ ᱟᱹᱛᱩ ᱠᱚᱨᱮ ᱡᱟᱦᱟᱸᱱᱟᱜ ᱠᱚ ᱵᱟᱯᱞᱟ ᱚᱲᱟᱜ ᱵᱟ ᱮᱴᱟᱜᱼᱥᱮᱴᱟᱜ ᱠᱚᱨᱮ ᱢᱟᱱᱮ ᱡᱟᱦᱟᱸᱱᱟᱜ ᱰᱷᱟᱹᱨ ᱧᱚᱜ ᱦᱚᱲ ᱟᱛᱮ ᱡᱚᱢᱼᱧᱩ ᱨᱮᱭᱟᱜ ᱟᱭᱳᱡᱚᱱ ᱵᱚᱱ ᱠᱚᱨᱟᱣ ᱜᱮᱭᱟ ᱦᱮᱸ ᱚᱱᱟ ᱫᱚ ᱱᱚᱜᱼᱚ ᱱᱚᱝᱠᱟ ᱡᱮᱢᱚᱱ ᱦᱳᱭᱛᱳ ᱮᱢᱱᱤ ᱟᱹᱛᱩ ᱚᱲᱟᱜ ᱨᱮ ᱡᱚᱢᱼᱧᱩ ᱫᱚ ᱛᱟᱵᱚᱱ ᱫᱟᱠᱟ ᱩᱛᱩ ᱟᱨ ᱚᱱᱟ ᱵᱟᱯᱞᱟ ᱚᱲᱟᱜ ᱠᱚᱨᱮ ᱫᱚ ᱫᱷᱟᱹᱨ ᱫᱷᱟᱹᱨ ᱜᱟᱱ ᱦᱚᱲᱟᱜ ᱛᱮ ᱡᱟᱦᱟᱸ ᱵᱚᱱ ᱵᱮᱱᱟᱣ ᱫᱚ ᱚᱱᱟ ᱫᱚ ᱱᱚᱝᱠᱟ ᱵᱚᱱ ᱵᱮᱱᱟᱣᱟ ᱦᱳᱭᱛᱳ ᱫᱷᱟᱹᱨ ᱧᱚᱜ ᱫᱟᱠᱟ ᱵᱚᱱ ᱤᱥᱤᱱ ᱠᱮᱫᱼᱟ ᱦᱮᱸ ᱯᱨᱟᱭ ᱫᱩᱥᱚᱼᱪᱟᱥᱥᱚ ᱚᱱᱠᱟ ᱜᱟᱱ ᱦᱚᱲᱟᱜ ᱛᱟᱞᱦᱮ ᱚᱸᱰᱮ ᱫᱟᱠᱟ ᱵᱚᱱ ᱤᱥᱤᱱᱟ ᱟᱨ ᱚᱸᱰᱮ ᱫᱚ ᱩᱛᱩ ᱦᱚᱸ ᱠᱟᱺᱪ ᱫᱚ ᱰᱷᱮᱨ ᱧᱚᱜ ᱜᱮ ᱛᱟᱦᱮᱱ ᱛᱟᱵᱚᱱᱟ ᱟᱨ ᱟᱹᱰᱤ ᱨᱚᱠᱚᱢ ᱵᱚᱱ ᱠᱚᱨᱟᱣᱟ ᱟᱨᱠᱤ ᱦᱳᱭᱛᱳ ᱛᱟᱦᱮᱸᱱᱟ ᱡᱮᱢᱚᱱ ᱫᱟᱠᱟ ᱢᱟ ᱛᱟᱦᱮᱸᱱ ᱠᱟᱱ ᱛᱟᱵᱚᱱ ᱜᱮ ᱫᱟᱹᱞ ᱩᱛᱩ ᱛᱟᱦᱮᱱ ᱛᱟᱵᱚᱱᱟ ᱟᱨ ᱱᱟᱛᱮ ᱡᱤᱞ ᱛᱟᱦᱮᱱ ᱛᱟᱵᱚᱱᱟ ᱦᱟᱹᱠᱩ ᱛᱟᱦᱮᱱ ᱛᱟᱵᱚᱱ ᱟᱨᱚ ᱚᱱᱮ ᱪᱟᱴᱱᱤ ᱠᱚᱵᱚᱱ ᱵᱮᱱᱟᱣ ᱜᱮᱭᱟ ᱦᱮᱸ ᱟᱲᱟᱜ ᱵᱷᱟᱹᱡᱤ ᱮᱢᱟᱱᱼᱮᱢᱟᱱ ᱥᱚᱵᱡᱤᱭᱟᱛᱮ ᱵᱚᱱ ᱵᱮᱱᱟᱣᱟ ᱟᱹᱰᱤ ᱠᱤᱪᱷᱩ ᱩᱸ ᱚᱱᱮ ᱚᱝᱠᱟᱣᱟᱛᱮ ᱟᱵᱚᱣᱟᱜ ᱫᱚ ᱡᱚᱢᱼᱧᱩ ᱛᱟᱵᱚᱱ ᱟᱨᱠᱤ ᱦᱮᱸ ᱟᱨ ᱟᱵᱚᱣᱟᱜ ᱫᱚ ᱠᱚᱢ ᱵᱤᱥᱤ ᱫᱷᱟᱹᱨᱧᱚᱜᱼᱫᱷᱟᱹᱨᱧᱚᱜ ᱡᱚᱢᱼᱧᱩ ᱠᱚᱫᱚ ᱱᱚᱝᱠᱟ ᱜᱮ ᱢᱟᱱᱮ ᱰᱷᱟᱹᱨ ᱯᱮᱲᱟ ᱯᱟᱺᱬᱦᱟᱹᱣᱟᱛᱮ ᱡᱟᱦᱟᱸ ᱵᱟᱯᱞᱟ ᱚᱲᱟᱜ ᱠᱚᱨᱮ ᱜᱮ ᱡᱚᱢᱟᱜ ᱫᱚ ᱰᱷᱮᱨᱚᱜ ᱛᱟᱵᱚᱱᱟ ᱟᱨ ᱚᱱᱟ ᱯᱚᱨᱚᱵ ᱯᱤᱦᱟᱹ ᱠᱚᱨᱮ ᱢᱟ ᱛᱟᱦᱮᱱ ᱛᱟᱵᱚᱱ ᱜᱮᱭᱟ ᱚᱱᱮ ᱚᱝᱠᱟ ᱟᱞᱮ ᱥᱮᱫ ᱨᱮ ᱡᱤᱞ ᱯᱤᱴᱷᱟᱹ ᱡᱤᱞ ᱩᱛᱩ ᱦᱮᱸ ᱰᱳᱷᱵᱳᱜ ᱚᱱᱟ ᱠᱚ ᱥᱩᱱᱩᱢ ᱯᱤᱴᱷᱟᱹ ᱮᱢᱟᱱᱼᱮᱢᱟᱱ ᱠᱚ ᱦᱩᱸ ᱚᱱᱟ ᱚᱝᱠᱟ ᱦᱩᱸ ᱚᱱᱠᱟ ᱦᱮᱸ ᱦᱮᱸ ᱴᱷᱤᱠ ᱢᱳᱱᱟᱜ ᱴᱷᱤᱠ